ᱤᱧᱟᱹᱜ ᱴᱚᱴᱷᱟᱨᱮ ᱟᱭᱢᱟ ᱞᱮᱠᱟᱱ ᱧᱮᱞ ᱡᱟᱭᱜᱟ ᱥᱮ ᱥᱟᱸᱜᱷᱟᱨᱤᱭᱟᱹ ᱠᱚ ᱢᱮᱱᱟᱜᱼᱟ ᱡᱮᱞᱮᱠᱟ ᱦᱩᱭᱩᱜ ᱠᱟᱱᱟ ᱵᱟᱢᱱᱤ ᱯᱷᱚᱞᱥ ᱴᱷᱩᱲᱜᱟᱹ ᱯᱷᱚᱞᱥ ᱢᱟᱲᱵᱮᱞ ᱞᱮᱠ ᱜᱚᱨᱜᱟᱵᱩᱨᱩ ᱯᱟᱧᱪᱮᱛ ᱯᱟᱦᱟᱲ ᱯᱟᱠᱷᱤ ᱯᱟᱦᱟᱲ ᱟᱨ ᱟᱨᱚ ᱦᱩᱭᱩᱜ ᱠᱟᱱᱟ ᱢᱟᱴᱷᱟ ᱵᱩᱨᱩ ᱟᱨᱚ ᱟᱭᱢᱟ ᱞᱮᱠᱟᱱ ᱡᱟᱭᱜᱟᱠᱚ ᱧᱮᱞᱛᱮᱱᱟᱜ ᱥᱮ ᱧᱮᱞᱛᱮ ᱧᱮᱞ ᱛᱮᱱᱟᱜ ᱢᱮᱱᱟᱜᱼᱟ ᱟᱨ ᱚᱱᱟ ᱴᱚᱴᱷᱟ ᱠᱚᱫᱚ ᱧᱮᱞ ᱞᱟᱹᱜᱤᱫᱛᱮ ᱥᱮ ᱚᱱᱟ ᱥᱟᱸᱜᱷᱟᱨᱤᱭᱟᱹ ᱠᱚ ᱧᱮᱞ ᱞᱟᱹᱜᱤᱫ ᱥᱮ ᱫᱟᱬᱟᱱ ᱪᱟᱞᱟᱜ ᱞᱟᱹᱜᱤᱫ ᱥᱮ ᱧᱮᱞ ᱞᱟᱹᱜᱤᱫ ᱫᱚ ᱟᱭᱢᱟ ᱦᱚᱲ ᱵᱟᱦᱨᱮ ᱠᱷᱚᱱᱠᱚ ᱦᱤᱡᱩᱜᱼᱟ ᱟᱨ ᱚᱱᱟᱠᱚ ᱡᱟᱭᱜᱟ ᱠᱚ ᱫᱟᱬᱟᱱᱟ ᱥᱮ ᱠᱚ ᱧᱮᱞᱟᱠᱚ ᱡᱮᱞᱮᱠᱟ ᱱᱚᱜᱼᱚᱸᱭ ᱱᱤᱛᱚᱜ ᱟᱡᱳᱫᱤᱭᱟᱹ ᱵᱩᱨᱩᱨᱮ ᱟᱹᱰᱤ ᱩᱛᱟᱹᱨ ᱦᱚᱲᱠᱚ ᱦᱮᱡ ᱟᱠᱟᱱᱟ ᱵᱟᱦᱨᱮ ᱠᱷᱚᱱ ᱚᱱᱟᱠᱚ ᱧᱮᱞ ᱞᱟᱹᱜᱤᱫ

ᱡᱟᱱᱣᱟᱨᱤ ᱰᱤᱥᱮᱢᱵᱚᱨ ᱟᱨ ᱡᱟᱱᱣᱟᱨᱤ ᱯᱚᱪᱤᱥᱮ ᱰᱤᱥᱮᱢᱵᱚᱨ ᱡᱟᱦᱟᱸᱫᱚ ᱠᱚ ᱢᱮᱱᱟ ᱛᱚᱠᱷᱚᱱ ᱟᱹᱰᱤ ᱟᱹᱰᱤ ᱦᱚᱲ ᱵᱟᱦᱨᱮ ᱠᱷᱚᱱ ᱚᱱᱟᱠᱚ ᱡᱮᱞᱮᱠᱟ ᱵᱟᱢᱱᱤ ᱯᱷᱚᱞᱥ ᱢᱟᱨᱵᱮᱞ ᱞᱮᱠ ᱟᱨ ᱯᱟᱠᱷᱤ ᱯᱟᱦᱟᱲ ᱚᱱᱟᱠᱚ ᱧᱮᱞ ᱞᱟᱹᱜᱤᱫ ᱠᱚ ᱦᱤᱡᱩᱜᱼᱟ ᱟᱨᱚ ᱡᱮᱢᱚᱱ ᱦᱩᱭᱩᱜ ᱠᱟᱱᱟ ᱵᱟᱢᱱᱤ ᱯᱷᱚᱞᱥ ᱜᱚᱨᱜᱟᱵᱩᱨᱩ ᱯᱟᱧᱪᱮᱛ ᱯᱟᱦᱟᱲ ᱢᱚᱭᱩᱨ ᱯᱟᱦᱟᱲ ᱱᱚᱣᱟᱠᱚ ᱫᱚ ᱟᱹᱰᱤ ᱧᱮᱞᱚᱜ ᱞᱮᱠᱟᱱ ᱡᱟᱭᱜᱟ ᱠᱟᱱᱟ ᱥᱮ ᱢᱮᱱᱛᱮᱦᱚᱸ ᱵᱟᱹᱧ ᱢᱮᱱ ᱫᱟᱲᱮᱜ ᱠᱟᱱᱟ ᱱᱚᱣᱟ ᱠᱚᱫᱚ ᱧᱮᱞ ᱞᱮᱠᱟᱜᱮ ᱥᱮ ᱧᱮᱞᱜᱮ ᱥᱟᱱᱟᱢᱮᱭᱟ ᱚᱱᱟ ᱞᱮᱠᱟᱛᱮ ᱟᱹᱰᱤ ᱟᱹᱰᱤ ᱦᱚᱲ ᱱᱚᱣᱟᱠᱚ ᱡᱟᱭᱜᱟ ᱧᱮᱞ ᱞᱟᱹᱜᱤᱫ ᱠᱚ ᱦᱤᱡᱩᱜ ᱠᱟᱱᱟ ᱟᱨᱠᱚ ᱧᱮᱞ ᱤᱫᱤᱭᱫᱟ ᱥᱮ ᱱᱚᱜᱼᱚᱸᱭᱠᱚ ᱧᱮᱞᱮᱫ ᱜᱮᱭᱟ ᱟᱨ ᱧᱮᱞᱜᱮ ᱞᱮᱠᱷᱟᱱ ᱜᱮ ᱵᱷᱟᱞᱮᱜᱼᱟ ᱡᱟᱦᱟᱸ ᱛᱤᱱᱟᱹᱜ ᱵᱷᱳᱨ ᱵᱟᱧᱪᱟᱣᱵᱚᱱ ᱛᱟᱦᱮᱱᱟ ᱱᱚᱣᱟ ᱠᱚᱫᱚ ᱵᱟᱧᱪᱟᱣ ᱛᱟᱦᱮᱱ ᱵᱷᱳᱨ ᱜᱮ ᱥᱮ ᱱᱚᱣᱟ ᱠᱚᱫᱚ ᱡᱤᱱᱤᱥ ᱫᱚᱵᱚᱱ ᱧᱮᱞ ᱥᱮ ᱫᱟᱬᱟ ᱫᱟᱲᱮᱭᱟᱜᱼᱟ ᱚᱱᱟ ᱞᱮᱠᱟᱛᱮ ᱤᱧᱤᱧ ᱢᱮᱱᱮᱫᱟ ᱱᱚᱣᱟᱠᱚ ᱧᱮᱞ ᱞᱟᱹᱜᱤᱫ ᱥᱮ ᱫᱟᱬᱟ ᱞᱟᱹᱜᱤᱫ ᱟᱭᱢᱟ ᱟᱭᱢᱟ ᱦᱚᱲ ᱥᱮ ᱟᱯᱮᱠᱚ ᱦᱤᱡᱩᱜᱯᱮ ᱟᱨ ᱱᱚᱣᱟᱠᱚ ᱵᱟᱢᱱᱤ ᱯᱷᱚᱞᱥ ᱟᱨ ᱢᱟᱨᱵᱮᱞ ᱞᱮᱠ ᱯᱟᱠᱷᱤ ᱯᱟᱦᱟᱲ ᱜᱳᱨᱜᱟᱵᱩᱨᱩ ᱟᱨᱚ ᱱᱚᱣᱟᱠᱚ ᱫᱚ ᱧᱮᱞ ᱤᱫᱤ ᱛᱟᱵᱚᱱᱯᱮ ᱟᱨ ᱱᱚᱣᱟ ᱠᱚᱫᱚ ᱟᱹᱰᱤ ᱧᱩᱛᱩᱢᱟ ᱥᱮ ᱧᱮᱞᱚᱜ ᱞᱮᱠᱟᱱ ᱡᱟᱭᱜᱟ ᱠᱟᱱᱟ ᱱᱚᱣᱟ ᱠᱚᱫᱚ ᱧᱮᱞ ᱤᱫᱤ ᱛᱟᱵᱚᱱᱯᱮ ᱤᱧ ᱴᱷᱮᱡ ᱠᱷᱚᱱ ᱱᱚᱣᱟ ᱜᱤᱧ ᱟᱥᱚ ᱠᱟᱱᱟ ᱡᱮ ᱛᱤᱱᱟᱹᱜᱫᱤᱱ ᱵᱟᱧᱪᱟᱣ ᱢᱮᱱᱟᱜ ᱵᱚᱱᱟ ᱩᱱᱟᱹᱜᱫᱤᱱ ᱱᱚᱣᱟᱠᱚ ᱡᱟᱭᱜᱟᱫᱚ ᱧᱮᱞᱠᱟᱜ ᱜᱮ ᱞᱟᱠᱛᱤᱭᱟᱱᱟ ᱥᱮ ᱞᱟᱠᱛᱤᱭᱟ ᱟᱨᱵᱚᱱ ᱧᱮᱞᱢᱟ ᱜᱮ ᱱᱚᱣᱟ ᱠᱚ ᱡᱟᱭᱜᱟ